ᱦᱮᱸ ᱡᱟᱦᱟᱸ ᱠᱩ ᱠᱮᱪᱟᱜ ᱟᱨᱡᱟᱣ ᱢᱮᱱᱟᱜ ᱛᱤᱧᱟᱹ ᱡᱳᱜᱟᱲ ᱨᱮ ᱚᱱᱟ ᱠᱚᱫᱚ ᱤᱧ ᱮᱴᱟᱜ ᱡᱟᱣᱨᱟᱠᱤᱭᱟᱹ ᱠᱚ ᱥᱟᱶᱜᱤᱧ ᱵᱮᱯᱟᱨᱮᱫᱟ ᱪᱮᱫᱟᱜ ᱥᱮ ᱱᱚᱣᱟ ᱠᱚᱫᱚ ᱟᱭᱢᱟ ᱦᱚᱲ ᱠᱩᱜᱮ ᱠᱩ ᱠᱟᱹᱢᱤ ᱠᱟᱱ ᱜᱮᱭᱟ ᱤᱧ ᱦᱚᱸ ᱩᱱᱠᱩ ᱡᱟᱣᱨᱟᱠᱤᱭᱟᱹ ᱵᱮᱯᱟᱨ ᱞᱮᱠᱟ ᱤᱧᱦᱩᱸᱧ ᱥᱴᱚᱠ ᱮᱫᱟ ᱟᱨ ᱚᱱᱟ ᱥᱟᱶᱼᱥᱟᱶᱛᱮ ᱱᱤᱞᱟᱢ ᱛᱮᱦᱚᱸ ᱟᱠᱷᱨᱤᱧᱚᱜ ᱜᱮᱭᱟ ᱚᱱᱞᱟᱭᱤᱱ ᱛᱮᱦᱚᱸ ᱟᱠᱷᱨᱤᱧᱚᱜ ᱜᱮᱭᱟ ᱚᱱᱟ ᱫᱚ ᱚᱠᱛᱚ ᱪᱮᱫ ᱞᱮᱠᱟ ᱟᱬᱜᱚᱱᱟ ᱚᱱᱠᱟᱞᱮᱠᱟ ᱜᱮ ᱵᱮᱯᱟᱨ ᱪᱟᱞᱟᱜᱼᱟ